ᱥᱮᱫᱟᱭ ᱡᱚᱠᱷᱚᱡ ᱫᱚ ᱯᱨᱚᱡᱩᱠᱛᱤ ᱨᱮᱱᱟᱜ ᱩᱱᱟᱹᱜ ᱩᱱᱱᱚᱛᱤ ᱵᱟᱝ ᱛᱟᱦᱮᱸ ᱞᱮᱱᱛᱮ ᱡᱟᱦᱟᱱᱟᱜ ᱠᱟᱹᱢᱤ ᱠᱚᱜᱮ ᱟᱹᱰᱤ ᱠᱚᱥᱴᱚ ᱦᱩᱭᱩᱜ ᱠᱟᱱ ᱛᱟᱦᱮᱸᱜ ᱠᱚᱨᱟᱣ ᱨᱮ ᱥᱮ ᱥᱚᱢᱚᱭ ᱦᱚᱸ ᱟᱹᱰᱤ ᱡᱟᱹᱥᱛᱤ ᱞᱟᱜᱟᱜ ᱠᱟᱱ ᱛᱟᱦᱮᱸᱜ ᱡᱮᱞᱮᱠᱟ ᱥᱮᱫᱟᱭ ᱡᱚᱠᱷᱚᱡ ᱫᱚ ᱦᱳᱲᱳ ᱨᱚᱦᱚᱭ ᱠᱚ ᱢᱟᱹᱱᱢᱤ ᱠᱚ ᱟᱠᱚ ᱛᱤ ᱛᱮᱠᱚ ᱨᱚᱦᱚᱭᱮᱜ ᱛᱟᱦᱮᱸᱜ ᱚᱱᱟᱛᱮ ᱫᱤᱱ ᱦᱚᱸ ᱟᱹᱰᱤᱫᱤᱱ ᱥᱚᱢᱚᱭ ᱞᱟᱜᱟᱜ ᱠᱟᱱ ᱛᱟᱦᱮᱸᱜ ᱯᱩᱨᱟᱹᱣᱛᱮ ᱢᱮᱱᱠᱷᱟᱱ ᱱᱟᱦᱟᱜ ᱫᱚ ᱯᱨᱚᱡᱩᱠᱛᱤ ᱨᱮᱱᱟᱜ ᱩᱱᱱᱚᱛᱤ ᱠᱷᱟᱹᱛᱤᱨ ᱟᱭᱢᱟ ᱥᱚᱢᱚᱭ ᱵᱟᱧᱪᱟᱜ ᱠᱟᱱᱟ ᱥᱮ ᱠᱚᱢ ᱥᱚᱢᱚᱭ ᱢᱚᱫᱽᱫᱷᱮᱛᱮ ᱪᱟᱥᱼᱵᱟᱥ ᱠᱚ ᱦᱩᱭᱩᱜ ᱠᱟᱱᱟ ᱵᱤᱵᱷᱤᱱᱱᱚ ᱡᱚᱱᱛᱨᱚᱯᱟᱛᱤ ᱩᱰᱩᱠ ᱠᱟᱱᱟ ᱦᱳᱲᱳ ᱨᱚᱦᱚᱭ ᱨᱮᱭᱟᱜ ᱢᱮᱥᱤᱱ ᱦᱳᱲᱳ ᱫᱟᱞ ᱢᱮᱥᱤᱱ ᱥᱮ ᱟᱜᱟᱪᱷᱟ ᱥᱟᱯᱷᱟ ᱨᱮᱱᱟᱜ ᱢᱮᱥᱤᱱ ᱠᱚ ᱱᱚᱝᱠᱟᱱᱟᱜ ᱢᱮᱥᱤᱱ ᱟᱹᱱᱤᱡ ᱥᱮ ᱡᱚᱱᱛᱨᱚᱯᱟᱹᱛᱤ ᱵᱮᱱᱟᱣ ᱠᱷᱟᱹᱛᱤᱨ ᱪᱟᱥᱼᱵᱟᱥ ᱠᱟᱹᱢᱤ ᱨᱮᱫᱚ ᱟᱹᱰᱤ ᱥᱚᱦᱚᱡᱽ ᱛᱮᱜᱮ ᱠᱟᱹᱢᱤᱠᱚ ᱠᱚᱨᱟᱣ ᱜᱟᱱᱚᱜ ᱠᱟᱱᱟ ᱥᱮᱨᱚᱠᱚᱢ ᱱᱚᱣᱟ ᱫᱟᱜ ᱠᱚ ᱧᱩ ᱨᱮᱦᱚᱸ ᱡᱮᱢᱚᱱ ᱥᱮᱫᱟᱭ ᱡᱚᱠᱷᱚᱡ ᱫᱚ ᱦᱚᱲ ᱠᱩᱧ ᱫᱟᱜ ᱰᱟᱺᱰᱤ ᱫᱟᱜ ᱥᱮ ᱜᱟᱰᱟ ᱨᱮᱱᱟᱜ ᱫᱟᱜ ᱠᱚ ᱧᱩᱠᱟᱱ ᱛᱟᱦᱮᱸᱜ ᱢᱮᱱᱠᱷᱟᱱ ᱱᱟᱦᱟᱜ ᱫᱚ ᱴᱤᱭᱩᱵᱽ ᱳᱭᱮᱞ ᱥᱮ ᱵᱳᱨᱤᱝ ᱠᱟᱛᱮ ᱧᱩ ᱫᱟᱜ ᱨᱮᱱᱟᱜ ᱠᱚ ᱵᱚᱱᱫᱮᱡ ᱮᱫᱟ ᱥᱚᱨᱠᱟᱨ ᱯᱟᱥᱴᱟ ᱠᱷᱚᱱ ᱚᱱᱟᱛᱮ ᱯᱨᱚᱡᱩᱠᱛᱤ ᱨᱮᱱᱟᱜ ᱵᱮᱵᱚᱦᱟᱨᱫᱚ ᱥᱮᱫᱟᱭ ᱠᱷᱚᱱ ᱫᱚ ᱫᱤᱱ ᱫᱤᱱ ᱟᱹᱰᱤ ᱵᱟᱹᱲᱛᱤ ᱤᱫᱤᱜ ᱠᱟᱱᱟ ᱟᱨ ᱱᱚᱣᱟ ᱯᱨᱚᱡᱩᱠᱛᱤ ᱨᱮᱱᱟᱜ ᱵᱮᱵᱚᱦᱟᱨ ᱡᱚᱛᱚ ᱦᱚᱲᱠᱚ ᱟᱯᱱᱟᱨᱮᱜ ᱛᱮ ᱡᱚᱛᱚ ᱠᱟᱹᱢᱤ ᱛᱮᱜᱮ ᱟᱹᱰᱤ ᱥᱚᱞᱜᱮ ᱛᱮᱜᱮ ᱦᱩᱭᱩᱜ ᱠᱟᱱᱟ